ᱤᱧ ᱫᱚ ᱥᱮᱨᱮᱧ ᱫᱚᱧ ᱠᱩᱥᱤᱭᱟᱜᱼᱟ ᱫᱚᱝ ᱞᱟᱜᱽᱲᱮ ᱚᱱᱟ ᱥᱩᱨ ᱜᱤᱧ ᱠᱩᱥᱤᱭᱟᱜᱼᱟ ᱡᱟᱛᱮ ᱢᱚᱸᱡᱽ ᱜᱮ ᱟᱸᱡᱚᱢᱚᱜᱼᱟ ᱚᱱᱟ ᱫᱚ ᱟᱨ ᱨᱟᱹᱥᱠᱟᱹ ᱜᱮ ᱵᱩᱡᱷᱟᱹᱜᱼᱟ ᱟᱨ ᱥᱮᱨᱮᱧ ᱞᱟᱜᱤᱜ ᱫᱚ ᱤᱧ ᱵᱚᱦᱩᱛ ᱠᱤᱪᱷᱩᱧ ᱠᱚᱨᱟᱣ ᱫᱟᱲᱮᱭᱟᱜᱼᱟ ᱤᱧ ᱫᱚ ᱤᱧᱟᱹᱜ ᱦᱤᱥᱟᱹᱵᱽ ᱫᱚᱧ ᱢᱚᱱᱮᱭᱟ ᱡᱮ ᱤᱧ ᱫᱚ ᱚᱱᱟ ᱥᱮᱨᱮᱧᱤᱧ ᱨᱮᱜᱮ ᱞᱟᱭᱤᱯᱷ ᱤᱧ ᱛᱚᱭᱨᱤᱭᱟ ᱡᱟᱛᱮ ᱴᱟᱠᱟ ᱯᱚᱭᱥᱟᱧ ᱤᱱᱠᱟᱢ ᱫᱟᱲᱮᱭᱟᱜᱼᱟ ᱤᱧ ᱞᱟᱜᱤᱜ ᱮᱞᱵᱟᱢ ᱦᱚᱸᱧ ᱠᱚᱨᱟᱣ ᱫᱟᱲᱮᱭᱟᱜᱼᱟ ᱡᱟᱛᱮ ᱫᱤᱥᱚᱢ ᱦᱚᱲ ᱠᱚ ᱟᱸᱡᱚᱢᱟ ᱡᱮ ᱢᱚᱸᱡᱽ ᱜᱮ ᱱᱩᱭ ᱫᱚ ᱮᱭ ᱥᱮᱨᱮᱧ ᱫᱟ ᱟᱨ ᱟᱸᱡᱚᱢ ᱫᱟᱠᱚ ᱡᱟᱛᱮ ᱨᱟᱹᱥᱠᱟᱹ ᱠᱚ ᱵᱩᱡᱷᱟᱹᱣᱟ ᱟᱨ ᱦᱚᱲ ᱦᱚᱸᱠᱚ ᱧᱩᱛᱩᱢ ᱫᱟᱲᱮᱣᱧᱟᱹ ᱡᱮ ᱵᱟᱝ ᱱᱩᱭ ᱫᱚ ᱟᱰᱤ ᱢᱚᱸᱡᱽ ᱮ ᱥᱮᱨᱮᱧᱟ ᱟᱨ ᱥᱮᱨᱮᱧ ᱠᱷᱟᱛᱤᱨ ᱛᱮ ᱵᱚᱦᱩᱛ ᱡᱟᱭᱜᱟᱭ ᱫᱟᱢᱟ ᱠᱮᱫᱟ ᱵᱚᱦᱩᱛ ᱫᱤᱥᱚᱢᱮ ᱧᱮᱞ ᱠᱮᱫᱟ ᱟᱨ ᱵᱚᱦᱩᱛ ᱧᱩᱛᱩᱢ ᱦᱚᱸ ᱦᱩᱭ ᱮᱱ ᱛᱟᱭᱟ ᱫᱤᱥᱚᱢ ᱦᱚᱲ ᱴᱷᱮᱡ ᱟᱨ ᱤᱧᱟᱹᱜ ᱦᱚᱸ ᱱᱚᱞᱮᱡᱽ ᱦᱚᱸ ᱰᱷᱮᱨ ᱮᱱ ᱛᱤᱧᱟᱹ ᱟᱨ ᱡᱚᱛᱚ ᱦᱚᱲᱤᱧ ᱪᱮᱫ ᱫᱟᱲᱮᱣ ᱠᱚᱣᱟ ᱱᱤᱣᱟᱹ ᱥᱮᱨᱮᱧ ᱠᱷᱟᱛᱤᱨ ᱛᱮ ᱥᱮᱨᱮᱧ ᱠᱷᱟᱛᱤᱨ ᱛᱮ ᱤᱧ ᱫᱚ ᱴᱟᱠᱟ ᱯᱚᱭᱥᱟᱧᱤᱱᱠᱟᱢ ᱫᱟᱲᱮᱭᱟᱜᱼᱟ ᱥᱚᱝᱥᱟᱨᱤᱧ ᱪᱟᱞᱟᱣ ᱫᱟᱲᱮᱭᱟᱜᱼᱟ ᱟᱞᱮ ᱚᱲᱟᱜ ᱨᱮᱱ ᱡᱚᱛᱚ ᱦᱚᱲᱤᱧ ᱩᱯᱚᱠᱟᱨ ᱫᱟᱲᱮᱣ ᱠᱚᱣᱟ ᱢᱤᱜ ᱵᱟᱨ ᱫᱤᱱ ᱡᱟᱦᱟᱸᱱᱟᱜ ᱚᱥᱵᱤᱛᱟ ᱥᱩᱵᱤᱛᱟ ᱞᱟᱜᱤᱫ ᱦᱚᱸᱧ ᱧᱮᱞ ᱫᱟᱲᱮᱣ ᱠᱟᱣᱟ ᱥᱮᱨᱮᱧ ᱠᱷᱟᱛᱤᱨ ᱛᱮ ᱵᱚᱦᱩᱛ ᱠᱤᱪᱷᱩᱧ ᱠᱚᱨᱟᱣ ᱫᱟᱲᱮᱭᱟᱜᱼᱟ ᱮᱢᱚᱱ ᱠᱤ ᱴᱤᱪᱟ ᱦᱚᱸᱧ ᱵᱮᱱᱟᱣ ᱫᱟᱲᱮᱣᱟᱜᱼᱟ ᱟᱨ ᱥᱤᱝᱜᱟᱨ ᱦᱚᱸᱧ ᱵᱮᱱᱟᱣ ᱫᱟᱲᱮᱣ ᱟ ᱟᱨ ᱥᱮᱨᱮᱧ ᱥᱩᱨ ᱠᱷᱟᱛᱤᱨ ᱛᱮ ᱤᱧᱟᱹᱜ ᱫᱚ ᱱᱤᱭᱟᱹ ᱥᱩᱨ ᱫᱚ ᱞᱟᱭᱤᱯᱷ ᱠᱟᱱ ᱛᱤᱧᱟᱹ